ᱵᱷᱤᱰᱤᱭᱳ ᱜᱮᱢ ᱵᱟᱵᱚᱫᱼᱛᱮ ᱤᱧᱫᱚᱧ ᱥᱚᱱᱛᱚᱨ ᱜᱮᱭᱟ ᱟᱨ ᱤᱧᱤᱧ ᱠᱷᱮᱞ ᱟᱠᱟᱫ ᱚᱱᱟ ᱵᱷᱤᱰᱤᱭᱳ ᱜᱮᱢ ᱫᱚ ᱦᱩᱭᱩᱜ ᱠᱟᱱᱟ ᱯᱷᱨᱤ ᱯᱷᱟᱭᱟᱨ ᱟᱨ ᱤᱧᱫᱚ ᱚᱱᱟᱫᱚ ᱱᱤᱛᱳᱜ ᱵᱟᱹᱧ ᱠᱩᱥᱤᱭᱟᱜᱼᱟ ᱚᱱᱟ ᱵᱚᱫᱚᱞ ᱛᱮᱫᱚ ᱫᱚᱝ ᱞᱟᱜᱽᱬᱮ ᱨᱤᱸᱡᱷᱟᱹ ᱥᱟᱲᱯᱟ ᱰᱟᱱᱴᱟ ᱚᱱᱟ ᱠᱚᱫᱚ ᱟᱹᱰᱤᱜᱤᱧ ᱠᱩᱥᱤᱭᱟᱜᱼᱟ ᱱᱚᱣᱟ ᱵᱷᱤᱰᱤᱭᱳ ᱜᱮᱢ ᱛᱮᱫᱚ ᱜᱤᱫᱽᱨᱟᱹ ᱠᱚᱦᱚᱸ ᱟᱹᱰᱤᱛᱮᱫ ᱠᱚ ᱢᱟᱱᱮ ᱱᱚᱣᱟ ᱯᱷᱨᱤ ᱯᱷᱟᱭᱟᱨ ᱜᱮᱢ ᱠᱷᱮᱞ ᱛᱮᱫᱚ ᱜᱤᱫᱽᱨᱟᱹ ᱠᱚ ᱟᱹᱰᱤᱛᱮᱫ ᱠᱚ ᱵᱮᱠᱟᱨᱚᱜ ᱠᱟᱱ ᱛᱟᱵᱚᱱᱟ ᱩᱱᱠᱩ ᱚᱱᱟ ᱢᱤᱫ ᱫᱷᱟᱣ ᱟᱫᱚᱫ ᱠᱚ ᱞᱟᱜᱟᱣ ᱞᱮᱱᱠᱷᱟᱱ ᱟᱹᱰᱤ ᱨᱚᱠᱚᱢ ᱠᱚ ᱵᱟᱹᱲᱤᱡ ᱦᱚᱨ ᱠᱚ ᱯᱟᱸᱡᱟᱭᱮᱫᱟ ᱡᱮᱢᱚᱱ ᱠᱤ ᱯᱟᱲᱦᱟᱜ ᱠᱚ ᱵᱟᱠᱚ ᱯᱟᱲᱦᱟᱜᱼᱟ ᱡᱚᱢ ᱦᱚᱸᱠᱚ ᱦᱤᱲᱤᱧᱟ ᱡᱚᱢᱼᱧᱩ ᱦᱚᱸᱠᱚ ᱦᱤᱲᱤᱧᱟ ᱯᱟᱲᱡᱟᱜ ᱨᱮᱱᱟᱜ ᱴᱟᱹᱭᱤᱢ ᱦᱚᱸᱠᱚ ᱦᱤᱲᱤᱧᱟ ᱡᱩᱫᱤ ᱥᱠᱩᱞ ᱨᱮ ᱦᱳᱢᱼᱚᱣᱟᱨᱠ ᱥᱮ ᱜᱷᱚᱨ ᱠᱟᱹᱢᱤ ᱠᱚᱠᱚ ᱮᱢᱟ ᱠᱚᱣᱟ ᱦᱳᱢᱼᱚᱣᱟᱨᱠ ᱠᱚᱠᱚ ᱮᱢᱟ ᱠᱚᱣᱟ ᱚᱱᱟᱦᱚᱸ ᱵᱟᱠᱚ ᱠᱚᱨᱟᱣᱟ ᱚᱱᱟ ᱯᱷᱨᱤ ᱯᱷᱟᱭᱟᱨ ᱨᱮᱜᱮᱠᱚ ᱵᱩᱞᱟᱹᱣ ᱠᱚᱜᱼᱟ ᱚᱱᱟᱛᱮ ᱤᱧᱫᱚ ᱚᱱᱟᱫᱚ ᱠᱟᱹᱴᱤᱡ ᱦᱚᱸ ᱵᱟᱹᱧ ᱠᱩᱥᱤᱭᱟᱜᱼᱟ ᱚᱱᱟ ᱵᱚᱫᱚᱞᱛᱮ ᱟᱵᱚᱣᱟᱜ ᱡᱟᱦᱟᱸ ᱦᱩᱭᱩᱜ ᱠᱟᱱᱟ ᱥᱟᱱᱛᱟᱲ ᱥᱟᱶᱛᱟ ᱨᱮᱱᱟᱜ ᱫᱚᱝ ᱞᱟᱜᱽᱬᱮ ᱠᱚ ᱨᱤᱸᱡᱷᱟᱹ ᱠᱚ ᱰᱟᱱᱴᱟ ᱠᱚ ᱟᱨ ᱢᱟᱱᱮ ᱱᱤᱛᱳᱜ ᱡᱟᱦᱟᱸ ᱠᱚ ᱪᱟᱞᱟᱜ ᱠᱟᱱᱟ ᱚᱱᱟ ᱠᱚ ᱟᱹᱰᱤᱧ ᱠᱩᱥᱤᱭᱟᱜᱼᱟ ᱟᱨ ᱱᱚᱣᱟ ᱫᱚ ᱯᱷᱨᱤ ᱯᱷᱟᱭᱟᱨ ᱜᱮᱢ ᱫᱚ ᱠᱟᱹᱴᱤᱡ ᱦᱚᱸ ᱵᱟᱹᱧ ᱠᱩᱥᱤᱭᱟᱜᱼᱟ ᱚᱱᱟᱛᱮ ᱤᱧᱫᱚ ᱱᱚᱣᱟ ᱨᱮᱫᱚ ᱟᱹᱰᱤ ᱥᱚᱱᱛᱚᱨᱤᱧ ᱛᱟᱦᱮᱱᱟ ᱟᱨ ᱜᱤᱫᱽᱨᱟᱹ ᱠᱚᱦᱚᱸ ᱥᱚᱱᱛᱚᱨ ᱠᱚᱣᱟ ᱪᱮᱫᱟᱜ ᱥᱮ ᱱᱚᱣᱟ ᱛᱮᱫᱚ ᱪᱮᱫᱦᱚᱸ ᱞᱟᱵᱷ ᱫᱚ ᱵᱟᱭ ᱦᱩᱭᱩᱜᱼᱟ ᱵᱚᱞᱠᱤ ᱚᱱᱟ ᱨᱮᱭᱟᱜ ᱩᱞᱴᱟᱹ ᱦᱟᱹᱱᱤ ᱠᱟᱨᱚᱠ ᱜᱮ ᱦᱩᱭᱩᱜᱼᱟ ᱚᱱᱟᱛᱮ ᱤᱧᱫᱚ ᱱᱚᱣᱟᱫᱚ ᱠᱟᱹᱴᱤᱡ ᱦᱚᱸ ᱵᱟᱹᱧ ᱠᱩᱥᱤᱭᱟᱜᱼᱟ